ᱜᱮᱰᱮ ᱯᱳᱞᱴᱨᱤ ᱥᱤᱢ ᱠᱚᱣᱟᱜ ᱟᱹᱰᱤ ᱞᱮᱠᱟᱱ ᱟᱡᱟᱨ ᱢᱮᱱᱟᱜᱼᱟ ᱚᱱᱟ ᱠᱚ ᱟᱡᱟᱨ ᱢᱚᱫᱽᱫᱷᱮ ᱨᱮ ᱦᱩᱭᱩᱜ ᱠᱟᱱᱟ ᱴᱩᱝᱠᱤ ᱟᱡᱟᱨ ᱡᱟᱦᱟᱸ ᱫᱚ ᱥᱤᱢ ᱠᱚ ᱫᱩᱫᱽᱲᱩᱢᱟ ᱯᱩᱸᱰ ᱜᱮᱠᱚ ᱪᱤᱰᱤᱨᱟ ᱚᱱᱟ ᱫᱚ ᱵᱤᱥᱤᱨ ᱵᱷᱟᱜᱽ ᱥᱤᱢ ᱜᱮ ᱞᱟᱡᱽ ᱵᱷᱤᱛᱨᱤ ᱨᱮ ᱠᱨᱤᱢᱤᱭᱮᱜ ᱠᱚᱣᱟ ᱚᱱᱟᱛᱮ ᱦᱩᱭᱩᱜᱼᱟ ᱚᱱᱟ ᱠᱚ ᱟᱡᱟᱨ ᱠᱷᱚᱱ ᱥᱟᱦᱟ ᱞᱟᱹᱜᱤᱫ ᱥᱤᱢ ᱠᱚ ᱚᱲᱟᱜ ᱨᱮ ᱡᱚᱛᱱᱚ ᱛᱮ ᱫᱚᱦᱚ ᱠᱚ ᱞᱟᱟᱜᱼᱟ ᱟᱫᱚ ᱩᱱᱠᱩᱣᱟᱜ ᱛᱟᱦᱮᱱ ᱚᱲᱟᱜ ᱯᱚᱨᱤᱥᱠᱟᱨ ᱯᱚᱨᱤᱪᱷᱚᱱᱱᱚ ᱫᱚᱦᱚ ᱞᱟᱜᱟᱜᱼᱟ ᱟᱨ ᱩᱱᱠᱩᱣᱟᱜ ᱛᱟᱦᱮᱱ ᱚᱲᱟᱜ ᱫᱤᱱᱟᱹᱢ ᱫᱤᱱᱟᱹᱢ ᱥᱟᱯᱷᱟ ᱥᱩᱛᱨᱟᱹ ᱦᱩᱭᱩᱜᱼᱟ ᱫᱚᱨᱠᱟᱨ ᱞᱮᱱ ᱠᱷᱟᱡ ᱵᱟᱡᱟᱨ ᱨᱮ ᱟᱹᱰᱤ ᱜᱟᱱ ᱠᱤᱨᱤᱧ ᱛᱮᱜᱮ ᱨᱟᱱ ᱧᱟᱢᱚᱜᱼᱟ ᱚᱱᱟ ᱠᱚ ᱨᱟᱱ ᱠᱤᱨᱤᱧ ᱠᱟᱛᱮ ᱩᱱᱠᱩ ᱯᱳᱞᱴᱨᱤ ᱥᱮ ᱜᱮᱰᱮ ᱥᱮ ᱥᱤᱢ ᱠᱷᱟᱣᱟᱣ ᱫᱚᱨᱠᱟᱨ ᱠᱟᱱᱟ ᱛᱚᱵᱮ ᱠᱷᱟᱱ ᱜᱮ ᱯᱳᱞᱴᱨᱤ ᱜᱮᱰᱮ ᱥᱤᱢ ᱠᱚ ᱚᱱᱟ ᱟᱡᱟᱨ ᱠᱷᱚᱱ ᱥᱟᱦᱟ ᱨᱮᱠᱚ ᱛᱟᱦᱮᱱᱟ ᱟᱨ ᱥᱤᱢ ᱯᱳᱞᱴᱨᱤ ᱜᱮᱰᱮ ᱟᱡᱟᱨ ᱵᱟᱝ ᱧᱟᱢ ᱠᱚᱣᱟ